ᱦᱮᱸ ᱵᱤᱨᱵᱷᱩᱢ ᱰᱤᱥᱴᱤᱠ ᱨᱮ ᱚᱲᱟᱜ ᱵᱷᱟᱲᱟ ᱨᱮᱭᱟᱜ ᱵᱤᱠᱚᱞᱯᱚ ᱢᱮᱱᱟᱜ ᱜᱮᱭᱟ ᱡᱟᱦᱟᱸᱭ ᱠᱚ ᱵᱟᱦᱨᱮ ᱠᱷᱚᱱ ᱠᱚ ᱦᱤᱡᱩᱜᱼᱟ ᱩᱱᱠᱩ ᱞᱟᱹᱜᱤᱫ ᱛᱟᱦᱮᱱ ᱵᱮᱵᱚᱥᱛᱷᱟ ᱦᱚᱸ ᱢᱮᱱᱟᱜ ᱜᱮᱭᱟ ᱠᱟᱹᱴᱤᱡ ᱚᱲᱟᱜ ᱨᱮᱱᱟᱜ ᱵᱷᱟᱲᱟ ᱫᱚ ᱠᱚᱢ ᱧᱚᱜ ᱜᱮᱭᱟ ᱟᱨ ᱡᱟᱦᱟᱸ ᱟᱹᱰᱤ ᱢᱟᱨᱟᱝ ᱞᱟᱹᱴᱩ ᱦᱳᱴᱮᱞ ᱨᱮᱥᱴᱩᱨᱮᱱᱴ ᱚᱱᱟ ᱠᱚᱨᱮᱱᱟᱜ ᱵᱷᱟᱲᱟ ᱫᱚ ᱡᱟᱹᱥᱛᱤ ᱜᱮᱭᱟ ᱡᱮᱢᱚᱱ ᱛᱟᱦᱮᱸ ᱜᱟᱱᱚᱜᱼᱟ ᱚᱰᱮ ᱡᱟᱦᱟᱸᱭ ᱥᱮᱪᱮᱛ ᱞᱟᱹᱜᱤᱫ ᱠᱚ ᱦᱤᱡᱩᱜᱼᱟ ᱩᱱᱠᱩ ᱞᱟᱹᱜᱤᱫ ᱠᱚᱢ ᱯᱚᱭᱥᱟ ᱛᱮᱦᱚᱸ ᱵᱷᱟᱲᱟ ᱧᱟᱢᱚᱜᱼᱟ ᱦᱳᱥᱴᱮᱞ ᱞᱮᱠᱟ ᱥᱤᱥᱴᱮᱢ ᱛᱟᱦᱮᱸ ᱱᱟᱠᱚ ᱟᱨ ᱡᱟᱦᱟᱸ ᱞᱟᱹᱴᱩ ᱥᱴᱮᱱ ᱫᱚ ᱵᱷᱟᱲᱟ ᱫᱷᱮᱨ ᱜᱮᱭᱟ ᱱᱚᱝᱠᱟᱱᱟ ᱦᱚᱸ ᱢᱮᱱᱟᱜ ᱜᱮᱭᱟ